ᱤᱧᱤᱡ ᱠᱟᱹᱢᱭᱟᱹ ᱡᱩᱫᱤ ᱚᱱᱠᱟᱭ ᱟᱹᱧ ᱠᱷᱟᱱ ᱟᱫᱚ ᱩᱱᱤ ᱫᱚ ᱱᱚᱣᱟ ᱠᱟᱛᱷᱟᱧ ᱢᱮᱛᱟᱭᱟ

ᱵᱟᱹᱵᱩ ᱯᱷᱟᱞᱱᱟ ᱤᱧᱢᱟ ᱱᱤᱛᱚᱜ ᱢᱟ ᱨᱮ ᱢᱤᱱᱟᱹᱧᱟ ᱱᱤᱛᱚᱜ ᱢᱟ ᱵᱟᱹᱧ ᱥᱮᱱ ᱫᱟᱲᱮᱭᱟᱜᱼᱟ ᱵᱟᱹᱜᱤ ᱠᱟᱛᱮᱫ ᱢᱟ ᱟᱨ ᱪᱮᱫ ᱚᱱᱠᱟ ᱡᱟᱹᱨᱩᱨᱤ ᱯᱟᱲᱟᱣ ᱟᱠᱟᱱᱟ ᱟᱫᱚ ᱚᱱᱠᱟᱧ ᱠᱩᱞᱤᱭᱮ ᱛᱟᱭᱚᱢ ᱩᱱᱤᱭ ᱢᱮᱱ ᱨᱩᱣᱟᱹᱲ ᱤᱧᱟᱹᱭ ᱡᱟᱦᱟᱱᱟᱜ ᱜᱮ ᱱᱟᱦᱟᱜ ᱟᱫᱚᱧ ᱠᱩᱞᱤᱭᱮᱭᱟ ᱡᱮ ᱛᱮᱦᱮᱧ ᱜᱮ ᱫᱚᱨᱠᱟᱨᱚᱜ ᱪᱮ ᱛᱮᱦᱮᱧ ᱵᱟᱝ ᱠᱟᱛᱮᱫ ᱜᱟᱯᱟ ᱢᱮᱱᱠᱷᱟᱱ ᱦᱩᱱᱟᱹᱝ ᱵᱟᱝ ᱜᱟᱱ ᱠᱚᱜᱼᱟ ᱟᱨ ᱱᱚᱣᱟ ᱦᱚᱸ ᱟᱞᱮᱭᱟᱜ ᱱᱚᱰᱮ ᱟᱹᱰᱤ ᱜᱮᱭᱟ ᱡᱚᱨᱩᱨᱤ ᱜᱮᱭᱟ ᱮᱱᱠᱷᱟᱱ ᱱᱚᱰᱮ ᱠᱷᱚᱱ ᱢᱟ ᱱᱟᱦᱟᱜ ᱵᱟᱹᱧ ᱥᱮᱱ ᱫᱟᱲᱮᱭᱟᱜᱼᱟ ᱟᱨ ᱵᱟᱝᱠᱷᱟᱱ ᱚᱸᱰᱮ ᱩᱱᱤ ᱜᱟᱞᱢᱟᱨᱟᱣ ᱵᱤᱰᱟᱹᱣᱮᱢ ᱥᱮ ᱚᱠᱟᱨᱮ ᱫᱚᱨᱠᱟᱨᱚᱜ ᱠᱟᱱᱟ ᱚᱱᱟ ᱩᱱᱤ ᱜᱟᱞᱢᱟᱨᱟᱣ ᱵᱩᱡᱷᱟᱹᱣ ᱮᱢ ᱡᱮ ᱛᱮᱦᱮᱧ ᱵᱟᱝ ᱠᱟᱛᱮᱫ ᱜᱟᱯᱟ ᱠᱷᱟᱱ ᱜᱟᱱᱚᱜᱼᱟ ᱪᱮ ᱵᱟᱝᱟ ᱚᱱᱠᱟ ᱩᱱᱤᱧ ᱢᱮᱛᱟᱭᱟ ᱟᱨ ᱵᱟᱝᱠᱷᱟᱱ ᱫᱚ ᱜᱟᱯᱟ ᱛᱟᱱᱟᱜ ᱟᱢᱤᱧ ᱮᱢᱟᱢᱟ ᱚᱱᱟ ᱵᱚᱱ ᱵᱮᱵᱚᱥᱛᱷᱟᱭᱟ ᱱᱚᱝᱠᱟ ᱢᱮᱱ ᱠᱟᱛᱮᱫ ᱩᱱᱤᱧ ᱵᱩᱡᱷᱟᱹᱣᱮᱭᱟ ᱟᱨ ᱩᱱᱤ ᱪᱮᱫ ᱮ ᱢᱮᱱ ᱨᱩᱣᱟᱹᱲᱮᱫᱼᱟ ᱟᱨ ᱵᱟᱝᱠᱷᱟᱱ ᱩᱱᱤ ᱫᱚ ᱚᱱᱠᱟᱜᱮᱧ ᱢᱮᱛᱟᱭᱟ ᱟᱨ ᱡᱮ ᱜᱟᱯᱟ ᱜᱮ ᱚᱱᱟ ᱫᱚᱞᱟᱝ ᱵᱮᱵᱚᱥᱛᱷᱟ ᱟᱢᱟ ᱟᱨ ᱛᱮᱦᱮᱧ ᱢᱟ ᱵᱷᱤᱲᱨᱮ ᱤᱧᱢᱟ ᱢᱮᱱᱟᱜ ᱠᱟᱫᱤᱧᱟ ᱤᱧ ᱢᱟ ᱱᱟᱦᱟᱜ ᱥᱮᱱ ᱢᱟ ᱵᱟᱹᱧ ᱥᱮᱱ ᱫᱟᱲᱮᱭᱟᱜᱼᱟ ᱟᱨ ᱩᱱᱤ ᱚᱱᱠᱟ ᱠᱟᱛᱮᱫ ᱩᱱᱤ ᱫᱚ ᱥᱚᱢᱵᱚᱨᱫᱷᱚᱱᱟᱧ ᱮᱢᱟᱭᱟ